ᱫᱷᱤᱨᱤ ᱠᱚᱞᱮ ᱡᱟᱣᱨᱟᱭᱮᱫ ᱛᱟᱦᱮᱱᱟ ᱤᱱᱠᱟᱹ ᱜᱮ ᱢᱟᱱᱮ ᱡᱟᱣᱨᱟ ᱠᱟᱜ ᱠᱟᱱ ᱛᱟᱦᱮᱱᱟᱞᱮ ᱟᱨ ᱡᱟᱦᱟᱸᱭ ᱠᱚ ᱡᱚᱠᱷᱚᱱ ᱚᱲᱟᱜ ᱠᱚᱠᱚ ᱡᱩᱛ ᱛᱟᱦᱮᱱᱟ ᱩᱱ ᱨᱮᱫᱚ ᱦᱟᱛᱟᱣᱮᱫ ᱛᱟᱦᱮᱱᱟᱠᱚ ᱚᱱᱟ ᱫᱷᱤᱨᱤ ᱟᱨ ᱯᱚᱭᱥᱟ ᱠᱚᱠᱚ ᱯᱚᱭᱥᱟ ᱮᱢᱟ ᱦᱟᱞᱮ ᱠᱟᱱ ᱛᱟᱦᱮᱱᱟᱠᱚ ᱡᱮᱢᱚᱱ ᱜᱮ ᱦᱟᱛᱟᱭᱟᱭ ᱛᱤᱱᱟᱹᱜᱮ ᱦᱟᱛᱟᱭᱟᱭ ᱤᱱᱟᱹᱜ ᱜᱟᱱᱮ ᱦᱟᱛᱟᱭᱟ ᱤᱱᱟᱹᱜ ᱜᱮ ᱯᱚᱭᱥᱟ ᱦᱚᱸ ᱮᱢᱟ ᱦᱟᱞᱮ ᱠᱟᱱ ᱛᱟᱦᱮᱱᱟ ᱟᱫᱚ ᱫᱚ ᱵᱟᱝ ᱜᱤᱛᱤᱞ ᱠᱚᱦᱚᱸ ᱚᱱᱠᱟ ᱫᱟᱜ ᱠᱷᱚᱱᱟᱜ ᱞᱮ ᱚᱣᱟᱨ ᱛᱟᱦᱮᱱᱟ ᱟᱨ ᱚᱣᱟᱨ ᱠᱟᱛᱮ ᱨᱚᱦᱚᱲᱮᱫ ᱛᱟᱦᱮᱱᱟᱞᱮ ᱪᱟᱹᱨᱱᱤᱭᱮᱫ ᱛᱟᱦᱮᱱᱟᱞᱮ ᱟᱨ ᱪᱟᱹᱨᱱᱤ ᱠᱟᱛᱮ ᱡᱟᱦᱟᱸᱭ ᱠᱚ ᱚᱲᱟᱜ ᱠᱚᱠᱚ ᱰᱷᱟᱹᱞᱟᱹᱭᱟ ᱚᱱᱟ ᱠᱚᱨᱮ ᱠᱟᱹᱢᱤ ᱨᱮ ᱞᱟᱜᱟᱜ ᱠᱟᱱ ᱛᱟᱠᱚ ᱛᱟᱦᱮᱱᱟ ᱩᱱᱨᱮ ᱟᱠᱷᱨᱤᱧᱮᱫ ᱛᱟᱦᱮᱱᱟᱞᱮ ᱯᱚᱭᱥᱟ ᱠᱚ ᱮᱢᱟ ᱦᱟᱞᱮ ᱠᱟᱱ ᱛᱟᱦᱮᱱᱟ ᱤᱱᱠᱟᱹ ᱟᱨ ᱯᱚᱭᱥᱟ ᱧᱟᱢᱚᱜ ᱠᱟᱱ ᱛᱟᱦᱮᱱᱟ ᱠᱟᱹᱣᱰᱤ ᱠᱚ ᱡᱟ ᱴᱩᱠᱩ ᱦᱩᱭᱩᱜ ᱠᱟᱱ ᱛᱟᱞᱮ ᱛᱟᱦᱮᱱᱟ ᱵᱷᱟᱹᱜᱤ ᱜᱮ ᱦᱩᱭᱩᱜ ᱠᱟᱱ ᱛᱟᱦᱮᱱᱟ ᱤᱱᱠᱟᱹ ᱠᱟᱛᱮᱫ ᱡᱟᱣᱨᱟ ᱵᱟᱲᱟ ᱠᱟᱛᱮ ᱤᱱᱠᱟᱹ ᱞᱮ ᱟᱠᱷᱨᱤᱧ ᱵᱟᱲᱟᱭᱮᱫ ᱛᱟᱦᱮᱱᱟ